ᱟᱞᱮᱥᱮᱫ ᱫᱚ ᱜᱟᱹᱲᱟᱹᱭ ᱪᱮᱝ ᱨᱩᱰᱜᱩ ᱟᱨ ᱢᱟᱺᱜᱽᱨᱤ ᱠᱚ ᱥᱳᱞ ᱠᱚᱦᱚᱸ ᱠᱚ ᱧᱟᱢᱚᱜᱼᱟ ᱟᱨ ᱩᱱᱠᱩ ᱠᱚᱫᱚ ᱟᱞᱮ ᱥᱮᱫ ᱫᱚ ᱟᱹᱰᱤ ᱠᱟᱡᱟᱠ ᱜᱮᱠᱚ ᱧᱟᱢᱚᱜᱼᱟ ᱟᱨ ᱟᱹᱰᱤ ᱪᱟᱹᱦᱤᱫᱟ ᱜᱮᱭᱟ ᱠᱚ ᱩᱱᱠᱩ ᱦᱟᱹᱠᱩ ᱫᱚ ᱟᱨ ᱩᱱᱠᱩ ᱦᱟᱹᱠᱩ ᱫᱚ ᱜᱟᱹᱲᱟᱹᱭ ᱪᱮᱝ ᱨᱩᱰᱜᱩ ᱜᱟᱹᱲᱟᱹᱭ ᱠᱷᱚᱡ ᱫᱚ ᱢᱟᱱᱮ ᱟᱞᱮᱥᱮᱫ ᱫᱚ ᱯᱩᱸᱴᱷᱤ ᱰᱟᱹᱲᱠᱟᱹᱜ ᱫᱚ ᱩᱱᱠᱩ ᱜᱮ ᱡᱟᱹᱥᱛᱤ ᱠᱚ ᱧᱟᱢᱚᱜᱼᱟ ᱟᱨ ᱩᱱᱠᱩ ᱜᱮ ᱵᱟᱡᱟᱨ ᱨᱮᱫᱚ ᱡᱟᱹᱥᱛᱤ ᱠᱚ ᱛᱷᱚᱲᱟ ᱠᱚ ᱪᱟᱹᱦᱤᱫᱟ ᱧᱚᱜ ᱜᱮᱭᱟ ᱟᱞᱮᱥᱮᱫ ᱫᱚ ᱟᱨ ᱟᱞᱮᱫᱚ ᱛᱤ ᱛᱮᱜᱮᱞᱮ ᱥᱟᱵ ᱠᱚᱣᱟ ᱦᱟᱹᱠᱩ ᱫᱚ ᱜᱟᱹᱲᱟᱹᱭ ᱪᱮᱝ ᱠᱚᱫᱚ ᱟᱨ ᱯᱩᱸᱴᱷᱤ ᱰᱟᱹᱲᱠᱟᱹᱜ ᱫᱚ ᱡᱷᱟᱹᱞᱤ ᱠᱚᱛᱮ ᱞᱮ ᱚᱣᱟᱨ ᱠᱚᱣᱟ ᱡᱷᱟᱹᱞᱤ ᱛᱮᱞᱮ ᱥᱟᱵ ᱠᱚᱣᱟ ᱦᱟᱹᱠᱩ ᱫᱚ